ᱱᱤᱛ ᱫᱚ ᱢᱳᱵᱟᱭᱤᱞ ᱨᱮᱱᱟᱜ ᱦᱮᱰᱯᱷᱳᱱ ᱨᱮᱱᱟᱜ ᱵᱟᱹᱲᱤᱡ ᱫᱤᱠ ᱤᱫᱤ ᱠᱟᱛᱮᱫ ᱢᱤᱫ ᱵᱟᱨ ᱠᱟᱛᱷᱟᱧ ᱛᱷᱩᱛᱤᱭᱮᱫᱟ ᱢᱳᱵᱟᱭᱤᱞᱨᱮ ᱦᱮᱰᱯᱷᱳᱱ ᱫᱚ ᱵᱮᱣᱦᱟᱨ ᱧᱮᱞ ᱧᱟᱢᱚᱜ ᱠᱟᱱ ᱜᱮᱭᱟ ᱥᱮ ᱦᱮᱰᱯᱷᱳᱱ ᱫᱚ ᱢᱮᱱᱟᱜ ᱜᱮᱭᱟ ᱟᱫᱚ ᱱᱚᱣᱟ ᱨᱮᱭᱟᱜ ᱵᱟᱹᱲᱤᱡ ᱫᱤᱠ ᱫᱚ ᱱᱚᱝᱠᱟ ᱵᱟᱹᱲᱤᱡ ᱫᱤᱠ ᱫᱚ ᱧᱮᱞ ᱧᱟᱢᱚᱜ ᱠᱟᱱᱟ ᱢᱳᱵᱟᱭᱤᱞ ᱫᱚ ᱟᱵᱚ ᱵᱚᱱ ᱵᱮᱣᱦᱟᱨᱮᱫᱼᱟ ᱦᱮᱰᱯᱷᱳᱱ ᱫᱚ ᱞᱩᱛᱩᱨ ᱨᱮ ᱟᱵᱚ ᱵᱚᱱ ᱥᱟᱢᱵᱟᱣ ᱠᱟᱜ ᱠᱟᱱᱟ ᱱᱚᱣᱟ ᱨᱮᱱᱟᱜ ᱯᱟᱹᱨᱠᱟᱹᱣ ᱡᱩᱫᱤ ᱫᱚᱢᱮᱜᱮ ᱛᱟᱦᱮᱱᱟ ᱞᱩᱛᱩᱨ ᱪᱮᱛᱟᱱ ᱨᱮᱦᱚᱸ ᱢᱤᱫᱴᱟᱱ ᱟᱹᱰᱤ ᱢᱟᱨᱟᱝ ᱤᱯᱷᱮᱠᱴ ᱛᱮᱭᱟᱨᱚᱜᱼᱟ ᱥᱟᱨᱟᱫᱤᱱ ᱜᱮ ᱢᱤᱫᱴᱟᱱ ᱨᱩ ᱨᱟᱦᱟ ᱥᱟᱨᱟᱫᱤᱱ ᱜᱮ ᱢᱤᱫᱴᱟᱱ ᱡᱟᱦᱟᱱ ᱡᱤᱱᱤᱥ ᱞᱩᱛᱩᱨ ᱨᱮ ᱛᱟᱨᱠᱚ ᱟᱢᱟ ᱟᱫᱚ ᱟᱢᱫᱚ ᱚᱱᱟ ᱟᱸᱡᱚᱢ ᱪᱮᱛᱟᱱ ᱨᱮ ᱟᱢᱫᱚ ᱚᱱᱟ ᱟᱜᱮ ᱥᱟᱨᱟᱫᱤ ᱛᱟᱨᱠᱳ ᱟᱢ ᱞᱮᱠᱟᱢ ᱵᱩᱡᱷᱟᱹᱣᱟ ᱚᱱᱟ ᱢᱤᱫᱴᱟᱱ ᱫᱤᱠ ᱠᱟᱱᱟ ᱟᱨ ᱢᱤᱫᱴᱟᱱ ᱦᱩᱭᱩᱜ ᱠᱟᱱᱟ ᱡᱮᱢᱚᱱ ᱢᱳᱵᱟᱭᱤᱞ ᱚᱱᱟ ᱦᱮᱰᱯᱷᱚᱱ ᱠᱟᱛᱮᱫ ᱦᱚᱨ ᱵᱤᱨ ᱨᱮ ᱦᱤᱡᱩᱜ ᱥᱮᱱᱚᱜ ᱨᱮᱦᱚᱸ ᱟᱹᱰᱤ ᱢᱟᱨᱟᱝ ᱮᱸᱴᱠᱮᱴᱚᱬᱮ ᱠᱟᱱᱟ ᱡᱟᱦᱟᱸ ᱦᱚᱭᱛᱳ ᱮᱸ ᱦᱚᱨ ᱦᱚᱨ ᱛᱮᱢ ᱪᱟᱞᱟᱜ ᱠᱟᱱᱟ ᱥᱟᱭᱠᱮᱞ ᱛᱮᱢ ᱪᱟᱞᱟᱜ ᱢᱚᱴᱚᱨ ᱥᱟᱭᱠᱮᱞ ᱛᱮᱢ ᱪᱟᱞᱟᱜ ᱥᱮ ᱛᱟᱲᱟᱢ ᱛᱮᱢ ᱪᱟᱞᱟᱜ ᱢᱟᱱᱮ ᱥᱟᱭᱤᱰ ᱠᱷᱚᱱᱟᱜ ᱡᱟᱦᱟᱱᱤᱡ ᱡᱟᱦᱟᱱᱤᱡ ᱦᱤᱡᱩᱜ ᱠᱟᱱᱟ ᱚᱱᱟ ᱛᱚ ᱵᱟᱢ ᱵᱩᱡᱷᱟᱹᱣᱟ ᱟᱢᱫᱚ ᱦᱟᱱᱟ ᱦᱮ ᱢᱳᱵᱟᱭᱤᱞ ᱨᱮᱱᱟᱜ ᱥᱟᱰᱮ ᱥᱮ ᱚᱱᱟ ᱨᱮᱱᱟᱜ ᱟᱣᱟᱡᱽ ᱜᱮ ᱟᱢᱮᱢ ᱟᱸᱡᱚᱢ ᱮᱫᱟ ᱟᱫᱚ ᱱᱟᱛᱮ ᱫᱚ ᱪᱤᱞᱤᱭ ᱮᱴᱟᱜᱮᱫ ᱢᱮᱭᱟ ᱥᱮ ᱪᱤᱞᱤᱭ ᱦᱮᱡ ᱟᱢ ᱠᱟᱱᱟ ᱚᱱᱟ ᱫᱚ ᱵᱟᱢ ᱵᱩᱡᱷᱟᱹᱣ ᱫᱟᱲᱮᱭᱟᱜ ᱟᱨ ᱱᱚᱝᱠᱟ ᱞᱮᱠᱟ ᱛᱮᱜᱮ ᱟᱹᱰᱤ ᱦᱚᱲᱟᱜ ᱮᱠᱥᱤᱰᱮᱱᱴ ᱚᱱᱟ ᱦᱚᱨ ᱨᱮᱦᱚᱸ ᱦᱩᱭ ᱟᱠᱟᱱᱟ ᱚᱱᱟ ᱦᱮᱰᱯᱷᱳᱱ ᱥᱟᱢᱵᱟᱣ ᱠᱷᱟᱹᱛᱤᱨ ᱚᱱᱟᱛᱮ ᱦᱮᱰᱯᱷᱳᱱ ᱚᱛᱤᱨᱤᱠᱛᱚ ᱵᱮᱵᱚᱦᱟᱨ ᱟᱹᱰᱤᱜᱮ ᱵᱟᱝ ᱵᱷᱟᱹᱜᱤᱭᱟ ᱱᱤᱭᱟᱹᱮ ᱢᱮᱱᱮᱜ